ᱵᱷᱟᱨᱚᱛ ᱫᱤᱥᱚᱢ ᱨᱮ ᱱᱚᱝᱠᱟᱱ ᱟᱹᱰᱤᱜᱟᱱ ᱥᱟᱛᱟᱢ ᱢᱮᱱᱟᱜᱼᱟ ᱡᱟᱦᱟᱸ ᱠᱚᱫᱚ ᱵᱚᱱᱫᱚ ᱞᱮᱱᱠᱷᱟᱱ ᱡᱚᱛᱚ ᱦᱚᱲ ᱠᱚ ᱞᱟᱹᱭ ᱜᱮᱭᱟ ᱟᱹᱰᱤᱜᱮ ᱱᱟᱯᱟᱭᱚᱜᱼᱟ ᱡᱮᱞᱮᱠᱟ ᱟᱵᱚ ᱵᱚᱱ ᱵᱟᱰᱟᱭᱟ ᱟᱵᱚ ᱵᱷᱟᱨᱚᱛ ᱫᱤᱥᱚᱢ ᱥᱮ ᱟᱵᱚ ᱥᱟᱶᱛᱟ ᱥᱚᱢᱟᱡᱽ ᱨᱮ ᱟᱸᱫᱷᱟᱯᱟᱹᱛᱭᱟᱹᱣ ᱟᱹᱰᱤ ᱡᱟᱹᱥᱛᱤᱜᱮ ᱦᱚᱲ ᱠᱚ ᱥᱟᱯᱳᱨᱴᱟᱜᱼᱟ ᱟᱢᱮᱢ ᱚᱞᱟ ᱚᱱᱟ ᱵᱤᱨᱩᱫᱽ ᱨᱮ ᱠᱤᱱᱛᱩ ᱟᱹᱰᱤᱜᱟᱱ ᱚᱱᱠᱟ ᱦᱚᱲ ᱢᱮᱱᱟᱜ ᱠᱚᱣᱟ ᱡᱟᱦᱟᱸ ᱫᱚ ᱵᱟᱝ ᱠᱚ ᱜᱚᱲᱚ ᱥᱚᱯᱚᱦᱚᱫ ᱵᱟᱝᱠᱚ ᱮᱢᱟᱢᱟ ᱟᱵᱚ ᱵᱚᱱ ᱨᱳᱜᱽ ᱵᱤᱦᱤᱱ ᱜᱚᱡᱼᱜᱩᱨ ᱞᱮᱱᱠᱷᱟᱱ ᱟᱵᱚ ᱚᱡᱷᱟ ᱜᱮᱵᱚᱱ ᱯᱟᱸᱡᱟ ᱠᱚᱣᱟ ᱟᱨ ᱚᱡᱷᱟ ᱡᱟᱦᱟᱸ ᱠᱚ ᱞᱟᱹᱭᱟ ᱤᱱᱟᱹ ᱜᱮᱵᱚᱱ ᱯᱟᱹᱛᱭᱟᱹᱜᱼᱟ ᱡᱟᱨ ᱠᱷᱟᱹᱛᱤᱨ ᱛᱮ ᱟᱵᱚ ᱥᱚᱢᱟᱡᱽ ᱨᱮ ᱟᱹᱰᱤᱜᱟᱱ ᱦᱚᱲ ᱟᱵᱚ ᱛᱟᱞᱟ ᱠᱷᱚᱱ ᱠᱚ ᱥᱟᱦᱟᱜᱼᱟ ᱟᱵᱚ ᱵᱚᱱ ᱵᱟᱲᱟᱭᱟ ᱨᱳᱜᱽ ᱟᱡᱟᱨ ᱦᱩᱭ ᱞᱮᱱᱠᱷᱟᱱ ᱫᱚ ᱰᱟᱠᱛᱟᱨ ᱴᱷᱮᱱ ᱪᱟᱞᱟᱜ ᱫᱚᱨᱠᱟᱨ ᱢᱮᱱᱠᱷᱟᱱ ᱟᱵᱚ ᱵᱚᱱ ᱪᱟᱞᱟᱜᱼᱟ ᱚᱡᱷᱟ ᱵᱩᱡᱷᱤᱱ ᱴᱷᱮᱱ ᱥᱟᱶᱼᱥᱟᱶᱛᱮ ᱟᱵᱚ ᱥᱚᱢᱟᱡᱽ ᱨᱮ ᱰᱟᱹᱱ ᱡᱩᱜᱽᱱᱤᱭᱟᱜ ᱯᱨᱚᱵᱷᱟᱵᱽ ᱮᱢᱚᱱ ᱵᱷᱟᱵᱮ ᱯᱟᱥᱱᱟᱣ ᱢᱮᱱᱟᱜᱼᱟ ᱡᱟᱦᱟᱸ ᱫᱚ ᱢᱟᱱᱮ ᱱᱳᱵᱽᱵᱳᱭ ᱯᱟᱨᱥᱮᱱ ᱦᱚᱲ ᱚᱱᱟ ᱨᱮᱠᱚ ᱯᱟᱹᱛᱭᱟᱹᱜᱼᱟ ᱡᱮ ᱰᱟᱹᱱ ᱡᱩᱜᱤᱱ ᱢᱮᱱᱟᱜ ᱠᱚᱜᱮᱭᱟ ᱡᱟᱦᱟᱸ ᱠᱷᱟᱹᱛᱤᱨ ᱛᱮ ᱟᱵᱚ ᱥᱟᱶᱛᱟ ᱨᱮ ᱟᱯᱟᱱ ᱟᱹᱯᱤᱱ ᱢᱚᱫᱽᱫᱷᱮ ᱨᱮ ᱡᱷᱚᱜᱽᱲᱟ ᱡᱷᱟᱢᱮᱞᱟ ᱥᱟᱨᱥᱟᱣ ᱛᱮᱜᱮ ᱛᱟᱦᱮᱱᱟ